ᱵᱟᱜᱟᱱᱞᱮ ᱮᱛᱚᱦᱚᱵᱫᱟ ᱟᱞᱮᱫᱚ ᱯᱨᱚᱛᱷᱚᱢ ᱨᱮ ᱦᱩᱭᱩᱜ ᱠᱟᱱᱟ ᱯᱟᱹᱦᱤᱞ ᱨᱮ ᱥᱤᱫᱽ ᱟᱞᱮ ᱱᱮᱛᱟᱨ ᱫᱚ ᱴᱨᱟᱠᱴᱚᱨ ᱛᱮᱠᱚ ᱥᱤᱭᱫᱟ ᱟᱨ ᱞᱟᱦᱟ ᱛᱮᱫᱚ ᱰᱟᱝᱨᱟ ᱱᱟᱦᱮᱞ ᱛᱟᱦᱮᱸ ᱠᱟᱱᱟ ᱱᱮᱛᱟᱨ ᱫᱚ ᱚᱱᱟ ᱛᱮᱫᱚ ᱵᱟᱠᱚ ᱥᱤᱭᱫᱟ ᱚᱠᱚᱭᱦᱚᱸ ᱱᱮᱛᱟᱨᱫᱚ ᱴᱨᱟᱠᱴᱚᱨ ᱛᱮ ᱡᱚᱛᱚ ᱦᱚᱲᱠᱚ ᱥᱤᱭᱫᱟ ᱥᱤ ᱞᱟᱹᱦᱩᱫ ᱠᱟᱛᱮᱫ ᱦᱟᱥᱟ ᱜᱷᱟᱥ ᱜᱚᱡᱚᱜ ᱠᱟᱱᱟ ᱦᱟᱥᱟᱞᱮ ᱥᱤ ᱞᱟᱹᱦᱩᱫ ᱫᱟ ᱛᱟᱨᱯᱚᱨᱮ ᱜᱷᱟᱥ ᱜᱚᱡᱚᱜ ᱠᱟᱱᱟ ᱜᱷᱟᱥ ᱜᱚᱡ ᱠᱟᱛᱮᱫ ᱛᱟᱨᱢᱟᱱᱮ ᱟᱨ ᱢᱤᱫ ᱫᱷᱟᱣᱞᱮ ᱥᱤᱭᱫᱟ ᱟᱨ ᱢᱤᱫ ᱫᱷᱟᱣ ᱥᱤ ᱦᱚᱪᱚ ᱠᱟᱛᱮᱫ ᱚᱱᱟᱫᱚ ᱦᱟᱥᱟ ᱟᱨᱠᱤ ᱤᱭᱟᱹ ᱧᱚᱜᱱᱟ ᱢᱚᱡᱽ ᱧᱚᱜ ᱱᱟ ᱪᱮᱛᱟᱱ ᱧᱚᱜ ᱱᱟ ᱪᱮᱛᱟᱱ ᱧᱚᱜ ᱱᱟ ᱚᱱᱟ ᱨᱮᱜᱮ ᱟᱫᱚᱞᱮ ᱨᱚᱦᱚᱭᱫᱟ ᱨᱚᱦᱚᱭ ᱵᱟᱲᱟ ᱠᱟᱛᱮᱫ ᱞᱮ ᱱᱟᱥᱮᱭᱟᱜ ᱡᱟᱱᱟᱢ ᱠᱟᱛᱮᱫ ᱟᱨᱦᱚᱸ ᱚᱱᱟᱫᱚ ᱜᱷᱟᱥ ᱡᱟᱱᱟᱢᱚᱜ ᱠᱟᱱ ᱠᱷᱟᱱ ᱚᱱᱟ ᱫᱚᱞᱮ ᱦᱮᱲᱦᱮᱫ ᱥᱟᱯᱷᱟᱭᱫᱟ ᱦᱮᱲᱦᱮᱫ ᱥᱟᱯᱷᱟ ᱠᱟᱛᱮᱫ ᱟᱫᱚ ᱡᱮᱴᱟ ᱯᱷᱚᱥᱚᱞ ᱞᱮ ᱞᱟᱜᱟᱣ ᱠᱟᱜ ᱚᱱᱟ ᱫᱚᱞᱮ ᱤᱭᱟᱹ ᱦᱟᱥᱟᱞᱮ ᱞᱟᱜᱟᱣᱟᱜ ᱠᱟᱱᱟ ᱚᱱᱟᱫᱚ ᱛᱟᱨᱯᱚᱨᱮ ᱞᱮ ᱡᱚᱛᱚᱱ ᱤᱫᱤᱭᱫᱟ ᱟᱨ ᱚᱱᱠᱟ ᱡᱚᱛᱚᱱ ᱤᱫᱤ ᱠᱟᱛᱮᱫ ᱞᱟᱹᱴᱩ ᱧᱚᱜᱚᱜ ᱠᱷᱟᱡ ᱥᱟᱦᱟᱨᱞᱮ ᱞᱟᱜᱟᱣᱫᱟ ᱥᱟᱦᱟᱨ ᱞᱟᱜᱟᱣ ᱠᱟᱛᱮᱫ ᱦᱟᱥᱟᱞᱮ ᱞᱟᱜᱟᱣᱫᱟ ᱛᱟᱨ ᱢᱚᱫᱽᱫᱷᱮ ᱟᱨᱦᱚᱸ ᱫᱟᱜ ᱟᱸᱡᱮᱫᱚᱜ ᱠᱟᱱ ᱠᱷᱟᱡ ᱫᱟᱜ ᱞᱮ ᱞᱟᱜᱟᱣᱟᱜ ᱠᱟᱱᱟ ᱢᱮᱥᱤᱱ ᱛᱮ ᱛᱟᱨᱯᱚᱨᱮ ᱟᱨᱦᱚᱸ ᱵᱤᱥ ᱛᱤᱸᱡᱩ ᱠᱚ ᱡᱚᱢᱮᱫ ᱠᱟᱱ ᱠᱷᱟᱱ ᱵᱤᱥᱞᱮ ᱯᱚᱪᱚᱨᱟᱜ ᱠᱟᱱᱟ ᱚᱱᱠᱟ ᱠᱟᱛᱮᱫ ᱜᱮ ᱢᱤᱫᱴᱮᱡ ᱯᱷᱚᱥᱚᱞ ᱛᱤᱱ ᱢᱟᱥ ᱛᱟᱦᱮᱱ ᱠᱟᱱᱟ ᱛᱤᱱ ᱢᱟᱥ ᱛᱟᱦᱮᱸ ᱠᱟᱛᱮᱫ ᱯᱷᱚᱥᱚᱞ ᱞᱮ ᱧᱟᱢᱫᱟ ᱨᱟᱠᱟᱵᱚᱜ ᱠᱟᱱᱟ ᱚᱱᱮ ᱚᱱᱠᱟ ᱠᱟᱛᱮᱫ ᱜᱮᱞᱮ ᱚᱠᱟᱴᱟᱜ ᱵᱟᱝ